ᱰᱨᱟᱭᱵᱷᱟᱨ ᱵᱟᱵᱩ ᱟᱰᱤ ᱢᱚᱸᱡᱽ ᱢᱚᱸᱡᱽ ᱛᱮᱜᱮ ᱤᱧᱟᱹᱜ ᱡᱟᱭᱜᱟ ᱨᱮᱫᱚᱧ ᱥᱮᱴᱮᱨ ᱱᱟ ᱟᱪᱪᱷᱟ ᱟᱢᱟᱜ ᱦᱮᱸ ᱛᱤᱱᱟᱹᱜ ᱜᱟᱱ ᱵᱷᱟᱲᱟ ᱦᱩᱭ ᱠᱟᱱ ᱛᱟᱢᱟ ᱟᱨ ᱱᱤᱛᱳᱜ ᱢᱟ ᱤᱧᱟᱹᱜ ᱯᱚᱠᱮᱴ ᱨᱮ ᱯᱚᱭᱥᱟ ᱠᱚ ᱵᱟᱱᱩᱜᱼᱟ ᱵᱩᱡᱷᱟᱹᱣᱮᱫ ᱜᱮᱭᱟᱢ ᱛᱚ ᱱᱤᱛᱚᱜ ᱫᱚ ᱰᱤᱡᱤᱴᱮᱞ ᱡᱩᱜᱽ ᱟᱪᱪᱷᱟ ᱟᱢᱠᱤ ᱯᱷᱳᱱ ᱯᱮᱹ ᱵᱟ ᱚᱱᱞᱟᱭᱤᱱ ᱯᱮᱢᱮᱱᱴ ᱮᱢ ᱦᱟᱛᱟᱣ ᱜᱮᱭᱟ ᱳ ᱟᱰᱤ ᱱᱟᱯᱟᱭ ᱠᱟᱛᱷᱟ ᱛᱚ ᱱᱮᱛᱟᱨ ᱛᱚᱢ ᱵᱩᱡᱷᱟᱹᱣᱮᱫ ᱜᱮᱭᱟ ᱯᱷᱳᱱ ᱨᱮᱜᱮ ᱡᱚᱛᱚ ᱴᱟᱠᱟ ᱯᱚᱭᱥᱟ ᱨᱮᱱᱟᱜ ᱞᱮᱱᱫᱮᱱ ᱟᱰᱤ ᱵᱷᱟᱜᱤ ᱛᱟᱦᱞᱮ ᱯᱷᱳᱱ ᱯᱮᱹ ᱛᱮᱜᱮᱧ ᱮᱢᱟᱢᱟ ᱟᱪᱪᱷᱟ ᱟᱢᱟᱜ ᱯᱷᱳᱱ ᱯᱮᱹ ᱱᱟᱢᱵᱟᱨ ᱤᱢᱟᱹᱧ ᱢᱮ ᱦᱮᱸ ᱫᱮᱱ ᱫᱮᱱ ᱟᱪᱪᱷᱟ ᱵᱟᱵᱟ ᱛᱟᱦᱞᱮ ᱟᱢᱟᱜ ᱯᱷᱳᱱ ᱯᱮᱹ ᱛᱮᱜᱮᱧ ᱮᱢᱟᱢ ᱠᱟᱱᱟ ᱦᱳᱭ ᱟᱢᱟᱜ ᱱᱟᱢᱵᱟᱨ ᱨᱮᱜᱮ ᱱᱚᱜ ᱚᱭ ᱛᱚ ᱟᱰᱤ ᱢᱚᱸᱡᱽ ᱦᱩᱭ ᱱᱟ ᱯᱮᱢᱮᱱᱴ ᱦᱚᱸ ᱦᱩᱭᱮᱱ ᱛᱟᱢᱟ ᱟᱰᱤᱢ ᱩᱯᱚᱠᱟᱨ ᱠᱤᱫᱤᱧᱟ ᱵᱟᱦ ᱠᱷᱩᱵᱽ ᱵᱷᱟᱜᱤ ᱯᱷᱳᱱ ᱯᱮᱹ ᱛᱮ ᱦᱩᱭ ᱠᱟᱱᱟ ᱯᱮᱢᱮᱱᱴ ᱢᱟ ᱛᱟᱦᱞᱮ ᱦᱳᱭ ᱤᱱᱠᱟᱹᱜᱮ